ᱟᱵᱚ ᱫᱤᱥᱚᱢ ᱫᱚ ᱟᱹᱰᱤ ᱜᱮ ᱵᱟᱹᱲᱤᱡ ᱪᱟᱵᱟ ᱟᱠᱟᱱᱟ ᱡᱟᱦᱟᱸᱞᱮᱠᱟ ᱵᱚᱱ ᱧᱮᱞᱮᱫᱼᱟ ᱮᱠᱫᱚᱢ ᱜᱮ ᱢᱟᱲᱟᱝ ᱥᱮᱫ ᱞᱟᱦᱟᱜᱮ ᱵᱟᱵᱚᱱ ᱫᱟᱲᱮᱭᱟᱜ ᱠᱟᱱᱟ ᱡᱟᱦᱟᱸᱞᱮᱠᱟ

ᱟᱹᱰᱤ ᱡᱳᱨᱜᱮ ᱥᱤᱛᱩᱝᱮᱫᱼᱟᱭ ᱟᱨ ᱫᱟᱨᱮᱼᱱᱟᱹᱲᱤ ᱠᱚᱦᱚᱸ ᱜᱚᱡ ᱪᱟᱵᱟᱜ ᱠᱟᱱᱟ ᱢᱟᱜ ᱮᱫᱟᱠᱚ ᱪᱮᱠᱟᱭ ᱮᱫᱟᱠᱚ ᱟᱹᱰᱤ ᱨᱚᱠᱚᱢᱚᱜ ᱠᱟᱱᱟ ᱚᱱᱟ ᱞᱟᱹᱜᱤᱫ ᱱᱮᱛᱟᱨ ᱫᱩᱥᱚᱱᱦᱚᱸ ᱰᱷᱮᱨᱚᱜ ᱠᱟᱱᱟ ᱚᱱᱟ ᱞᱟᱹᱜᱤᱫᱛᱮ ᱟᱵᱚ ᱫᱟᱨᱮ ᱨᱚᱦᱚᱭ ᱦᱩᱭᱩᱜᱼᱟ ᱱᱚᱣᱟ ᱡᱚᱛᱚ ᱦᱚᱲ ᱵᱚᱱ ᱧᱮᱞᱮᱫ ᱜᱮᱭᱟ ᱠᱩᱲᱟᱹᱼᱠᱟᱪᱲᱟ ᱡᱟᱦᱟᱱᱟᱜ ᱜᱮ ᱟᱹᱰᱤ ᱠᱤᱪᱷᱩ ᱱᱚᱣᱟᱠᱚ ᱥᱟᱯᱷᱟ ᱫᱚᱦᱚ ᱦᱩᱭᱩᱜᱼᱟ ᱟᱹᱰᱤ ᱱᱚᱣᱟ ᱟᱵᱚ ᱫᱷᱟᱹᱨᱛᱤᱨᱮ ᱨᱤᱞᱟᱹᱢᱟᱞᱟ ᱦᱟᱹᱨᱤ ᱦᱟᱹᱨᱭᱟᱹᱲ ᱜᱮ ᱡᱮᱢᱚᱱ ᱧᱮᱞᱚᱜ ᱢᱟ